ᱤᱧᱟᱹᱜ ᱢᱚᱱᱮ ᱞᱮᱠᱟ ᱛᱮᱫᱚ ᱱᱚᱣᱟ ᱟᱵᱚᱨᱮᱱ ᱛᱟᱭᱚᱢ ᱫᱟᱨᱟᱢ ᱯᱤᱲᱦᱤ ᱠᱚᱦᱚᱸ ᱱᱚᱣᱟ ᱵᱟᱰᱟᱭ ᱫᱚ ᱞᱟᱹᱠᱛᱤ ᱠᱟᱱᱟ ᱪᱮᱫᱟᱜ ᱥᱮ ᱟᱵᱚᱣᱟᱜ ᱥᱟᱱᱛᱟᱲᱤ ᱯᱟᱹᱨᱥᱤ ᱫᱚ ᱪᱮᱫ ᱞᱮᱠᱟᱛᱮ ᱦᱟᱨᱟᱼᱵᱩᱨᱩ ᱠᱟᱱᱟ ᱚᱱᱟ ᱡᱩᱫᱤ ᱵᱟᱠᱚ ᱵᱟᱲᱟᱭ ᱫᱟᱲᱮᱭᱟᱜᱼᱟ ᱚᱱᱟ ᱪᱮᱛᱟᱱ ᱩᱱᱟᱹᱜ ᱟᱠᱚ ᱜᱩᱨᱩᱛᱛᱚ ᱵᱟᱠᱚ ᱮᱢᱟ ᱚᱱᱟ ᱞᱟᱹᱜᱤᱫ ᱛᱮ ᱟᱵᱚ ᱥᱟᱱᱛᱟᱲᱤ ᱯᱟᱹᱨᱥᱤ ᱞᱟᱲᱟᱣᱱᱟ ᱨᱮ ᱥᱮ ᱥᱟᱱᱛᱟᱲᱤ ᱯᱟᱹᱨᱥᱤ ᱥᱚᱝᱵᱤᱫᱷᱟᱱ ᱨᱮ ᱥᱮᱞᱮᱫ ᱞᱟᱹᱜᱤᱫ ᱛᱮᱪᱮᱫ ᱞᱮᱠᱟ ᱠᱟᱛᱮᱜ ᱠᱚ ᱠᱷᱚᱸᱫᱽᱲᱟᱣ ᱠᱟᱫᱟ ᱥᱮ ᱪᱮᱫ ᱞᱮᱠᱟ ᱠᱟᱛᱮ ᱠᱚ ᱥᱮᱞᱮᱫ ᱠᱟᱱᱟ ᱚᱱᱟ ᱞᱟᱹᱠᱛᱤ ᱫᱚ ᱵᱟᱲᱟᱭ ᱟᱭ ᱵᱟᱲᱟᱭ ᱫᱚ ᱞᱟᱹᱠᱛᱤ ᱠᱟᱱ ᱛᱟᱠᱚ ᱜᱮᱭᱟ ᱱᱚᱣᱟ ᱞᱟᱹᱜᱤᱫ ᱛᱮ ᱱᱚᱣᱟ ᱟᱵᱚᱨᱮᱱ ᱯᱤᱲᱦᱤ ᱠᱚ ᱛᱟᱭᱚᱢ ᱫᱟᱨᱟᱢ ᱛᱮ ᱡᱟᱛᱮ ᱠᱚ ᱵᱟᱲᱟᱭ ᱢᱟ ᱵᱩᱡᱷᱟᱹᱣ ᱢᱟᱠᱚ ᱚᱱᱟ ᱞᱟᱹᱜᱤᱫ ᱛᱮ ᱤᱧ ᱨᱤᱠᱟᱹᱭᱫᱟ ᱟᱨ ᱱᱚᱣᱟ ᱡᱩᱫᱤ ᱤᱧ ᱱᱚᱝᱠᱟ ᱵᱟᱲᱟᱭ ᱞᱮᱱᱠᱷᱟᱱᱜᱮ ᱟᱠᱚ ᱦᱚᱸ ᱥᱟᱱᱛᱟᱲᱤ ᱯᱟᱹᱨᱥᱤ ᱥᱮ ᱟᱵᱚᱣᱟᱜ ᱥᱟᱶᱛᱟ ᱪᱮᱛᱟᱱ ᱦᱚᱸ ᱟᱠᱚᱣᱟᱜ ᱢᱤᱫᱴᱟᱱ ᱢᱟᱨᱟᱝ ᱩᱭᱦᱟᱹᱨ ᱩᱭᱦᱟᱹᱨ ᱛᱟᱦᱮᱱ ᱛᱟᱠᱚᱣᱟ ᱛᱟᱦᱞᱮ ᱱᱚᱣᱟ ᱠᱚ ᱛᱟᱞᱟ ᱛᱮᱜᱮ ᱟᱠᱚᱣᱟᱜ ᱟᱹᱰᱤ ᱢᱟᱨᱟᱝ ᱥᱮ ᱟᱹᱰᱤ ᱢᱟᱨᱟᱝ ᱡᱟᱭᱜᱟ ᱨᱮᱠᱚ ᱥᱮᱴᱮᱨ ᱫᱟᱲᱮᱭᱟᱜᱼᱟ ᱟᱵᱚᱣᱟᱜ ᱥᱟᱱᱛᱟᱲᱤ ᱯᱟᱹᱨᱥᱤ ᱠᱤᱥᱟᱹᱲ ᱤᱫᱤᱜᱼᱟ ᱞᱟᱦᱟ ᱥᱮᱱ ᱪᱟᱞᱟᱣ ᱤᱫᱤ ᱫᱟᱲᱮᱭᱟᱜᱼᱟ